ᱦᱮᱸ ᱢᱩᱠᱩᱴᱢᱚᱱᱤᱯᱩᱨ ᱦᱮᱸ ᱤᱧ ᱫᱚ ᱢᱩᱠᱩᱴᱢᱚᱱᱤᱯᱩᱨ ᱨᱤᱱᱤᱡ ᱢᱟᱹᱡᱷᱤ ᱠᱟᱱᱟᱹᱧ ᱚᱱᱟ ᱫᱟᱜ ᱫᱚ ᱟᱹᱰᱤ ᱡᱷᱟᱹᱞ ᱨᱟᱠᱟᱵᱽ ᱠᱟᱱᱟ ᱵᱩᱦᱩᱫ ᱢᱳᱣᱡᱟ ᱰᱩᱵᱩᱡ ᱠᱟᱱᱟ ᱟᱹᱰᱤ ᱦᱚᱲ ᱠᱚ ᱰᱩᱵᱩᱡ ᱟᱠᱟᱱᱟ ᱟᱫᱚ ᱩᱱᱠᱩ ᱦᱚᱲ ᱫᱚ ᱱᱟᱠᱷᱟᱱ ᱢᱟᱱᱮ ᱰᱩᱵᱩᱡ ᱠᱷᱟᱹᱛᱤᱨ ᱥᱚᱨᱠᱟᱨᱮ ᱥᱟᱦᱟᱡᱡᱚᱭ ᱮᱢᱟᱜ ᱠᱚᱣᱟ ᱟᱨ ᱚᱲᱟᱜ ᱫᱩᱣᱟᱹᱨ ᱟᱠᱚᱣᱟᱭ ᱚᱱᱠᱟ ᱠᱟᱛᱮᱜ ᱱᱟᱠᱷᱱ ᱱᱩᱠᱩ ᱫᱚᱠᱚ ᱥᱚᱨᱠᱟᱨ ᱵᱤᱵᱷᱟᱜᱽ ᱠᱷᱚᱱ ᱠᱚ ᱪᱟᱞᱟᱣ ᱠᱟᱱᱟ ᱦᱮᱸ ᱚᱱᱟ ᱦᱟᱱᱟ ᱠᱟᱸᱥᱟᱭ ᱟᱨ ᱠᱩᱢᱟᱹᱨᱤ ᱫᱚ ᱡᱚᱭᱮᱱ ᱟᱠᱟᱱᱟ ᱛᱚ ᱚᱱᱟ ᱛᱟᱞᱟᱨᱮᱜᱮ ᱚᱱᱟ ᱵᱟᱞᱟᱱ ᱫᱚ ᱢᱮᱱᱟᱜᱼᱟ ᱚᱱᱰᱮ ᱫᱚ ᱠᱤᱪᱷᱩ ᱦᱚᱲ ᱢᱮᱱᱟᱜ ᱠᱚᱣᱟ ᱦᱮᱸ ᱩᱱᱠᱩ ᱫᱚ ᱫᱟᱜ ᱛᱟᱞᱟᱨᱮᱜᱮ ᱢᱮᱱᱟᱜ ᱠᱚᱣᱟ ᱛᱚ ᱩᱱᱠᱩ ᱫᱚ ᱯᱷᱟᱱᱥᱤ ᱵᱟᱠᱷᱟᱱ ᱱᱟᱹᱣᱠᱟᱹ ᱛᱮᱠᱚ ᱯᱟᱨᱚᱢ ᱦᱤᱡᱩᱜᱼᱟ ᱯᱟᱨᱚᱢ ᱦᱮᱡ ᱠᱟᱛᱮᱜ ᱠᱷᱟᱛᱲᱟᱨᱮ ᱦᱟᱜ ᱠᱷᱟᱱ ᱠᱚ ᱥᱚᱭᱫᱟᱭᱟ ᱠᱷᱟᱛᱲᱟ ᱨᱮᱫᱚ ᱡᱚᱛᱚ ᱨᱚᱠᱚᱢ ᱡᱤᱱᱤᱥ ᱜᱮᱠᱚ ᱧᱟᱢᱟ ᱡᱟᱦᱟᱸ ᱜᱮᱠᱚ ᱢᱚᱱᱮᱭᱟ ᱦᱟᱛᱟᱣ ᱚᱱᱟ ᱜᱮᱠᱚ ᱧᱟᱢᱟ ᱵᱟᱝ ᱩᱱᱠᱩ ᱫᱚ ᱥᱚᱨᱠᱟᱨ ᱠᱩᱲᱟᱹᱭ ᱞᱮᱠᱟᱭ ᱮᱢ ᱠᱟᱜ ᱠᱚᱣᱟ ᱚᱲᱟᱜ ᱫᱩᱣᱟᱹᱨ ᱠᱚᱭ ᱮᱢ ᱠᱟᱜ ᱠᱚᱣᱟ ᱛᱟᱨᱯᱚᱨᱮ ᱠᱤᱪᱷᱩ ᱠᱤᱪᱷᱩ ᱦᱟᱥᱟ ᱦᱚᱭ ᱮᱢ ᱠᱟᱜ ᱠᱚᱣᱟ ᱚᱱᱟ ᱦᱟᱥᱟ ᱪᱟᱥ ᱠᱟᱛᱮᱜ ᱟᱠᱚ ᱢᱟᱱᱮ ᱟᱠᱚ ᱵᱮᱥᱤᱭᱟᱠᱚ ᱦᱟᱛᱟᱣᱟ ᱚᱱᱠᱟ ᱞᱮᱠᱟᱛᱮ ᱮᱢ ᱠᱟᱜ ᱠᱚᱣᱟᱭ ᱥᱚᱨᱠᱟᱨ ᱦᱮᱸ ᱦᱮᱸ ᱫᱷᱟᱢᱟᱥ ᱜᱨᱟᱢ ᱦᱮᱸ ᱦᱮᱸ ᱟᱫᱚ ᱩᱱᱠᱩ ᱫᱚ ᱠᱤᱪᱷᱩ ᱥᱚᱨᱠᱟᱨ ᱠᱷᱚᱱᱟᱜ ᱜᱮ ᱥᱟᱦᱟᱡᱡᱚ ᱠᱚ ᱧᱟᱢ ᱠᱟᱫᱟ ᱟᱫᱚ ᱚᱱᱰᱮ ᱪᱟᱥᱵᱟᱥ ᱢᱟ ᱡᱚᱛᱚ ᱰᱩᱵᱩᱡ ᱟᱠᱟᱱ ᱵᱟᱥᱚᱥᱛᱷᱟᱱ ᱛᱮᱜ ᱢᱮᱱᱟᱜ ᱛᱟᱠᱚᱣᱟ ᱵᱟᱠᱤ ᱠᱤᱪᱷᱩ ᱠᱤᱪᱷᱩ ᱦᱚᱲ ᱠᱚᱫᱚ ᱚᱱᱟ ᱰᱮᱢ ᱧᱮᱞ ᱞᱟᱜᱟᱜ ᱛᱮ ᱠᱟᱹᱢᱤ ᱦᱚᱸ ᱠᱤᱪᱷᱩᱭ ᱮᱢ ᱠᱟᱜ ᱠᱚᱣᱟ ᱦᱮᱸ ᱢᱮᱱᱟᱜᱼᱟ ᱢᱮᱟᱜᱼᱟ ᱚᱱᱟ ᱚᱱᱟ ᱫᱚ ᱞᱚᱧᱪ ᱛᱮᱠᱚ ᱪᱟᱞᱟᱜᱼᱟ ᱮᱠᱫᱚᱢ ᱛᱟᱞᱟ ᱫᱟᱜ ᱫᱟᱜᱛᱮ ᱪᱟᱞᱟᱣ ᱠᱟᱛᱮᱜ ᱢᱤᱫᱴᱟᱝ ᱩᱲᱟᱹᱯᱷᱟᱹᱫᱤ ᱡᱟᱞ ᱠᱚ ᱟᱲᱟᱜᱟ ᱚᱱᱟ ᱡᱟᱞᱨᱮ ᱛᱟᱨᱟᱥᱤᱧ ᱵᱮᱲᱟ ᱠᱚ ᱟᱲᱟᱜ ᱦᱚᱴᱚ ᱠᱟᱜᱼᱟ ᱢᱤᱫ ᱧᱤᱫᱟᱹ ᱛᱟᱦᱮᱱᱟ ᱟᱨ ᱫᱚᱥᱟᱨ ᱦᱤᱞᱳᱜ ᱯᱨᱟᱭ ᱫᱚᱥ ᱵᱟᱡᱟ ᱚᱠᱛᱚ ᱚᱱᱟ ᱡᱟᱞ ᱠᱚ ᱟᱹᱜᱩᱭᱟ ᱫᱚᱢᱮ ᱥᱮᱬᱟ ᱥᱮᱬᱟ ᱦᱟᱹᱠᱩ ᱠᱚ ᱡᱷᱟᱹᱞᱤᱜᱼᱟ ᱢᱤᱫ ᱜᱚᱴᱟᱝ ᱦᱟᱹᱠᱩ ᱳᱭᱮᱴ ᱠᱚ ᱦᱩᱭᱩᱜᱼᱟ ᱛᱤᱨᱤᱥ ᱠᱤᱞᱳ ᱯᱚᱸᱪᱤᱥ ᱠᱤᱞᱳ ᱚᱱᱠᱟᱱ ᱥᱮᱬᱟ ᱥᱮᱬᱟ ᱦᱟᱹᱠᱩ ᱢᱮᱱᱟᱜ ᱠᱚᱣᱟ ᱟᱫᱚ ᱚᱱᱟ ᱛᱟᱨᱯᱚᱨᱮ ᱩᱱᱠᱩ ᱦᱟᱹᱠᱩ ᱠᱚ ᱟᱹᱜᱩ ᱠᱚᱣᱟ ᱱᱟᱹᱣᱠᱟᱹᱛᱮ ᱠᱤᱢᱵᱟ ᱯᱷᱟᱱᱥᱤᱛᱮ ᱟᱫᱚ ᱫᱟᱲᱤ ᱠᱚ ᱟᱹᱜᱩᱫᱚᱦᱚ ᱠᱟᱜᱼᱟ ᱚᱠᱟ ᱚᱱᱟ ᱯᱟᱲᱨᱮ ᱛᱟᱦᱚᱞᱮ ᱟᱹᱜᱩ ᱫᱚᱦᱚ ᱠᱟᱛᱮᱜ ᱚᱱᱟᱨᱮ ᱡᱷᱚᱛᱚ ᱠᱚ ᱞᱟᱫᱮ ᱠᱚᱣᱟ ᱟᱞᱮ ᱦᱚᱞᱮ ᱥᱮᱱᱜ ᱜᱮᱭᱟ ᱥᱮᱱ ᱫᱚ ᱥᱮᱱ ᱠᱟᱛᱮᱜᱞᱮ ᱧᱮᱞ ᱠᱚᱣᱟ ᱥᱮᱬᱟ ᱥᱮᱬᱟ ᱦᱟᱹᱠᱩ ᱠᱚ ᱟᱹᱜᱭᱮᱫ ᱠᱚᱣᱟ ᱟᱹᱜᱩ ᱠᱟᱛᱮᱜ ᱜᱟᱹᱰᱤᱨᱮ ᱞᱟᱫᱮ ᱠᱟᱛᱮᱜ ᱩᱱᱠᱩ ᱫᱚ ᱥᱚᱦᱚᱨ ᱥᱮᱫ ᱟᱠᱷᱨᱤᱧ ᱠᱚ ᱤᱫᱤ ᱠᱚᱣᱟ ᱯᱟᱹᱭᱠᱟᱹᱨ ᱟᱛᱳ ᱫᱚ ᱵᱟᱝ ᱫᱤᱥᱟᱹᱜᱼᱟ ᱟᱹᱰᱤ ᱡᱷᱟᱹᱞ ᱚᱱᱟ ᱫᱚ ᱪᱟᱞᱟᱣ ᱠᱟᱱᱟ ᱱᱟᱹᱭ ᱞᱮᱠᱟ ᱚᱱᱟ ᱱᱟᱹᱭ ᱞᱮᱠᱟ ᱪᱟᱞᱟᱣ ᱠᱟᱱᱟ ᱚᱱᱟ ᱟᱹᱰᱤ ᱵᱷᱤᱲᱟᱹᱣᱨᱮ ᱫᱷᱟᱨᱮ ᱯᱟᱥᱮ ᱫᱚ ᱚᱲᱟᱜ ᱢᱮᱱᱟᱜᱼᱟ ᱢᱟᱱᱮ ᱚᱱᱟ ᱫᱷᱟᱨᱮ ᱨᱮ ᱛᱚᱵᱮ ᱚᱱᱟ ᱠᱚᱫᱚ ᱡᱚᱛᱜᱮ ᱰᱩᱵᱩᱡ ᱠᱟᱱᱟ ᱟᱹᱰᱤ ᱡᱷᱟᱹᱞ ᱪᱟᱞᱟᱣ ᱠᱟᱱᱟ ᱛᱚ ᱫᱟᱜ ᱟᱹᱰᱤ ᱡᱷᱟᱹᱞ ᱴᱷᱟᱹᱥ ᱪᱟᱞᱟᱣ ᱠᱟᱱᱟ ᱦᱮᱸ ᱵᱟᱝ ᱚᱱᱟ ᱵᱤᱨ ᱠᱚ ᱥᱚᱜᱷᱟᱨᱮ ᱢᱮᱱᱟᱜᱼᱟ ᱚᱱᱟᱠᱚ ᱰᱩᱵᱩᱡ ᱪᱟᱵᱟᱭᱮᱱᱟ ᱰᱩᱵᱩᱡ ᱠᱟᱛᱮᱜ ᱦᱮᱲ ᱦᱩᱲᱩᱨ ᱮᱱᱟ ᱫᱟᱜ ᱫᱚᱢᱮ ᱥᱟᱝᱜᱮᱭᱮᱱᱟ ᱥᱟᱝᱜᱮᱭᱮᱱ ᱠᱷᱟᱱ ᱫᱚ ᱚᱱᱟ ᱫᱟᱨᱮ ᱠᱚᱫᱚ ᱟᱯᱥᱮ ᱥᱮᱭᱟᱭᱮᱱᱟ ᱵᱷᱤᱛᱨᱤ ᱠᱚᱫᱚ ᱨᱮᱦᱮᱫ ᱠᱚᱫᱚ ᱢᱮᱱᱟᱜ ᱜᱮᱭᱟ ᱠᱮᱱᱮᱞ ᱫᱚ ᱩᱰᱩᱜ ᱟᱠᱟᱱᱟ ᱟᱹᱰᱤ ᱟᱢᱫᱟᱜᱮ ᱥᱟᱠᱷᱟ ᱠᱚ ᱩᱰᱩᱠ ᱠᱟᱱᱟ ᱢᱤᱫᱴᱟᱱ ᱫᱚ ᱠᱷᱟᱛᱲᱟ ᱞᱮᱠᱟᱛᱮ ᱪᱟᱞᱟᱣᱭᱮᱱᱟ ᱦᱟᱱᱛᱮ ᱯᱚᱥᱪᱷᱤᱢ ᱥᱮᱜ ᱟᱨ ᱢᱤᱫᱴᱟᱱ ᱫᱚ ᱦᱮᱡ ᱮᱱᱟ ᱱᱚᱛᱮ ᱮᱸᱜ ᱢᱮᱫᱱᱤᱯᱩᱨ ᱥᱮᱜ ᱵᱚᱞᱚᱭᱮᱱᱟ ᱩᱛᱛᱚᱨ ᱫᱚᱠᱠᱷᱤᱱ ᱥᱮᱜ ᱟᱨᱦᱚᱸ ᱠᱷᱟᱛᱲᱟ ᱞᱟᱛᱟᱨ ᱠᱷᱚᱱᱟᱜᱛᱮ ᱟᱨ ᱢᱤᱫᱴᱟᱱ ᱯᱷᱮᱝᱲᱟᱭᱮᱱᱟ ᱚᱱᱟᱦᱚᱸ ᱪᱟᱞᱟᱣᱭᱮᱱᱟ ᱯᱩᱨᱵᱚ ᱱᱟᱠᱷᱟ ᱜᱮ ᱟᱫᱚ ᱫᱟᱜ ᱫᱚ ᱟᱹᱰᱤ ᱟᱢᱫᱟ ᱠᱚ ᱟᱲᱟᱜ ᱟᱛᱚ ᱫᱟᱜ ᱫᱚ ᱵᱷᱟᱜᱽᱵᱷᱟᱜᱽ ᱛᱮ ᱡᱮᱢᱚᱱ ᱫᱟᱜ ᱠᱚ ᱟᱲᱟᱜ ᱠᱟᱫᱟ ᱩᱱᱠᱩᱣᱟᱜ ᱫᱚ ᱦᱤᱥᱟᱹᱵ ᱢᱮᱱᱟᱜᱼᱟ ᱚᱱᱟ ᱚᱱᱩᱡᱟᱭᱤ ᱫᱟᱜ ᱠᱚ ᱟᱲᱟᱜᱟ ᱟᱨ ᱚᱱᱠᱟᱜᱮ ᱱᱟᱛᱮᱱᱟᱜ ᱠᱚᱠᱚ ᱟᱲᱟᱜᱟ ᱦᱮᱸ ᱵᱟᱨᱭᱟ ᱢᱮᱱᱟᱜᱼᱟ ᱪᱟᱝᱜᱟ ᱠᱮᱱᱮᱞ ᱫᱚ ᱪᱮᱛᱟᱱ ᱥᱮᱫ ᱨᱮᱫᱚ ᱟᱫᱚ ᱵᱟᱠᱚ ᱛᱚᱞ ᱠᱟᱫᱟ ᱟᱹᱰᱤ ᱪᱮᱛᱟᱱᱨᱮ ᱚᱱᱟ ᱫᱟᱜ ᱵᱟᱠᱚ ᱞᱟᱹᱭᱟ ᱛᱩᱯᱩᱱ ᱱᱟᱹᱭ ᱟᱹᱰᱤ ᱪᱮᱛᱟᱱᱨᱮ ᱦᱮᱸ ᱚᱱᱟᱫᱚ ᱩᱱᱠᱩ ᱛᱩᱯᱩᱱ ᱱᱟᱹᱭ ᱢᱟᱱᱮ ᱜᱚᱡ ᱦᱚᱲ ᱠᱚᱠᱚ ᱤᱫᱤ ᱠᱚᱫᱚ ᱚᱱᱰᱮ ᱠᱚ ᱛᱩᱯᱩ ᱟᱹᱜᱩ ᱠᱚᱣᱟ ᱛᱮᱞᱠᱩᱤ ᱱᱟᱹᱭ ᱜᱷᱟᱴ ᱦᱮᱸ ᱦᱮᱸ ᱡᱮᱣᱭᱮᱫ ᱱᱟᱹᱭ ᱠᱟᱱ ᱜᱮᱭᱟ ᱱᱩᱠᱩ ᱵᱟᱨᱚᱢᱟᱥ ᱦᱟᱹᱠᱩ ᱟᱨ ᱱᱚᱣᱟ ᱠᱮᱱᱮᱞ ᱦᱩᱭ ᱠᱟᱛᱮᱜ ᱪᱟᱹᱥᱤ ᱠᱚ ᱫᱟᱜ ᱠᱚ ᱟᱲᱟᱜ ᱟᱠᱚ ᱠᱟᱱᱟ ᱫᱷᱚᱨᱚᱱ ᱫᱤᱱᱨᱮ ᱪᱟᱥ ᱮᱫᱟ ᱠᱚ ᱵᱚᱦᱩᱫ ᱠᱤᱪᱷᱩ ᱦᱩᱲᱩᱦᱚᱸ ᱮᱸᱜ ᱟᱱᱟᱡ ᱠᱚ ᱟᱹᱞᱩ ᱠᱚ ᱵᱩᱦᱩᱫ ᱠᱤᱪᱷᱩ ᱜᱮ ᱪᱟᱥ ᱦᱩᱭᱩᱜ ᱠᱟᱱᱟ ᱦᱮᱸ ᱦᱮᱸ ᱟᱹᱰᱤ ᱟᱢᱫᱟᱜᱮ ᱤᱭᱟᱹ ᱦᱮᱸ ᱦᱩᱭ ᱠᱟᱱᱟ ᱩᱛᱱᱟᱹᱣ ᱠᱟᱜ ᱠᱚᱣᱟᱭ ᱪᱟᱹᱥᱤ ᱫᱚ ᱦᱮᱸ ᱮᱢ ᱜᱮᱭᱟ ᱠᱚ ᱦᱮᱸ ᱦᱮᱸ ᱠᱚᱨ ᱫᱚ ᱚᱱᱟᱦᱚᱸ ᱞᱟᱜᱟᱣ ᱠᱚᱣᱟ ᱚᱱᱟ ᱞᱟᱜᱟᱜᱼᱟ ᱫᱷᱚᱨᱚᱱ ᱨᱮᱱᱟᱜ ᱵᱚᱨᱥᱟ ᱨᱮᱱᱟᱜ ᱠᱚ ᱟᱲᱟᱜᱟ ᱚᱱᱟᱦᱚᱸ ᱞᱟᱜᱟᱜᱼᱟ ᱦᱮᱸ ᱦᱮᱸ ᱟᱫᱚ ᱪᱟᱹᱥᱤ ᱠᱚ ᱩᱛᱱᱟᱹᱜ ᱠᱟᱱᱟ ᱦᱟᱱᱟ ᱱᱚᱣᱟ ᱪᱟᱥ ᱦᱳᱭᱳᱜ ᱠᱟᱱᱟ ᱵᱟᱨᱚᱢᱟᱥ ᱪᱟᱥᱜᱮ ᱯᱟᱹᱦᱤᱞ ᱫᱚ ᱱᱚᱣᱟ ᱠᱚᱨᱮᱱ ᱦᱚᱲ ᱵᱮᱡᱟᱭ ᱱᱟᱢᱟᱞ ᱵᱚᱨᱫᱷᱚᱢᱟᱱ ᱦᱩᱜᱽᱞᱤ ᱠᱚ ᱪᱟᱞᱟᱜ ᱛᱮ ᱟᱫᱚ ᱫᱟᱜ ᱵᱟᱠᱚ ᱟᱲᱟᱜ ᱠᱟᱜ ᱛᱚᱠᱷᱚᱱ ᱫᱚ ᱟᱫᱚ ᱱᱚᱜᱼᱚᱭ ᱟᱠᱚᱣᱟᱜ ᱜᱮ ᱵᱟᱠᱚ ᱥᱟᱢᱴᱟᱣ ᱫᱟᱲᱮᱭᱟᱜ ᱠᱟᱱᱟ ᱦᱮᱸ ᱟᱹᱰᱤ ᱡᱳᱨ ᱩᱱᱱᱚᱛᱤᱭ ᱠᱟᱱᱟ ᱦᱮᱸ ᱦᱮᱸ ᱟᱪᱪᱷᱟ ᱴᱷᱤᱠ ᱜᱮᱭᱟ ᱛᱚᱵᱮ ᱦᱮᱸ